ᱫᱤᱥᱟᱹ ᱫᱚᱦᱚ ᱞᱮᱠᱟᱱ ᱢᱚᱬᱮ ᱜᱚᱴᱥᱱ ᱢᱟᱦᱟ ᱫᱚ ᱦᱩᱭᱩᱜ ᱠᱟᱱᱟ ᱢᱤᱫ ᱜᱮᱞ ᱢᱚᱬᱮ ᱟᱜᱚᱥᱴ ᱵᱷᱟᱨᱚᱛ ᱫᱤᱥᱚᱢ ᱯᱷᱩᱨᱜᱟᱹᱞ ᱢᱟᱦᱟ ᱟᱨᱮ ᱟᱜᱚᱥᱴ ᱟᱱᱛᱚᱨ ᱡᱟᱛᱤᱠ ᱟᱹᱫᱤᱵᱟᱥᱤ ᱢᱟᱦᱟ ᱯᱮ ᱜᱮᱞ ᱡᱩᱱ ᱦᱩᱞ ᱢᱟᱦᱟ ᱢᱚᱬᱮ ᱢᱮ ᱯᱚᱱᱰᱤᱛ ᱨᱚᱜᱷᱩᱱᱟᱛᱷ ᱢᱩᱨᱢᱩ ᱟᱜ ᱡᱟᱱᱟᱢ ᱢᱟᱦᱟ ᱢᱤᱫ ᱜᱮᱞ ᱢᱤᱫ ᱯᱷᱮᱵᱨᱩᱟᱨᱤ ᱛᱤᱞᱠᱟᱹ ᱢᱟᱹᱡᱷᱤᱟᱜ ᱡᱟᱱᱟᱢ ᱢᱟᱦᱟ